ᱦᱮᱸ ᱦᱮᱞᱳ ᱫᱟᱫᱟ ᱢᱮᱱᱫᱟᱹᱧ ᱪᱮᱫ ᱜᱟᱹᱰᱤᱞᱮ ᱵᱷᱟᱲᱟ ᱞᱮᱫᱛᱟᱢ ᱡᱮ ᱚᱸᱰᱮ ᱠᱷᱚᱡᱤᱧ ᱢᱮᱱ ᱮᱫᱟ ᱢᱮᱱᱫᱟᱹᱧ ᱪᱮᱫ ᱟᱢᱢᱟ ᱜᱟᱹᱰᱤᱢᱟᱢ ᱠᱩᱞᱠᱟᱜ ᱠᱩᱞᱢᱟᱢ ᱵᱷᱟᱞᱚᱠᱮᱫ ᱠᱩᱞᱠᱟᱜᱮᱢ ᱠᱤᱱᱛᱩ ᱱᱚᱜᱼᱚᱸᱭ ᱡᱮ ᱰᱟᱭᱵᱟᱨ ᱡᱮ ᱱᱮᱠᱟ ᱡᱮ ᱨᱩᱞᱥ ᱠᱚ ᱵᱟᱭ ᱯᱷᱚᱞᱳᱭᱮᱫ ᱠᱟᱱ ᱮᱱᱠᱟᱫᱚ ᱪᱮᱫᱞᱮᱠᱟ ᱡᱮ ᱢᱟᱥᱠ ᱠᱚᱦᱚᱸ ᱠᱳᱵᱷᱤᱰ ᱱᱟᱭᱤᱱᱴᱤᱱ ᱪᱟᱞᱟᱜ ᱠᱟᱱᱟ ᱢᱟᱥᱠ ᱦᱚᱸ ᱵᱟᱭ ᱦᱚᱨᱚᱜᱠᱟᱜᱼᱟ ᱥᱮ ᱛᱟᱨᱢᱚᱫᱽᱫᱷᱮᱨᱮ ᱜᱟᱹᱰᱤᱞᱮ ᱵᱷᱟᱲᱟᱣᱠᱟᱜ ᱛᱟᱢᱟ ᱢᱚᱡᱽ ᱤᱭᱟᱹᱛᱮ ᱜᱟᱹᱰᱤᱠᱚ ᱦᱚᱸ ᱯᱚᱨᱤᱥᱠᱟᱨ ᱵᱟᱹᱱᱩᱜᱼᱟ ᱱᱤᱭᱟᱹ ᱠᱚᱫᱚ ᱪᱮᱫᱟᱜ ᱥᱮ ᱦᱚᱜᱼᱚᱸᱭ ᱴᱨᱟᱭᱯᱷᱤᱠ ᱥᱤᱜᱽᱱᱟᱞ ᱠᱚᱨᱮ ᱦᱚᱸ ᱠᱳᱱᱳ ᱠᱤᱪᱷᱩᱜᱮ ᱵᱟᱭ ᱯᱷᱚᱞᱳᱭᱮᱫᱟ ᱟᱹᱣᱲᱤᱜᱮ ᱠᱷᱟᱹᱞᱤ ᱦᱟᱱᱛᱮᱼᱱᱷᱟᱛᱮ ᱜᱟᱹᱰᱤ ᱠᱚᱦᱚᱸᱭ ᱤᱫᱤᱭᱮᱫᱟ ᱟᱨ ᱨᱟᱸᱜᱟᱣᱜᱮᱭ ᱪᱟᱹᱞᱩᱭᱮᱫᱟ ᱜᱟᱹᱰᱤᱦᱚᱸ ᱪᱮᱫᱟᱜ ᱟᱫᱚ ᱱᱤᱭᱟᱹ ᱠᱚᱫᱚ ᱟᱨ ᱚᱱᱟ ᱤᱭᱟᱹᱛᱮ ᱟᱞᱮᱠᱚ ᱟᱴᱠᱟᱣ ᱱᱚᱰᱮᱠᱚ ᱥᱟᱵ ᱟᱠᱟᱫ ᱞᱮᱭᱟ ᱡᱮ ᱜᱟᱹᱰᱤ ᱵᱟᱹᱲᱤᱡᱮ ᱪᱟᱹᱞᱩᱭᱮᱫᱟ ᱢᱟᱠᱥ ᱵᱟᱹᱱᱩᱜ ᱛᱟᱭᱟ ᱚᱱᱟᱛᱮᱠᱚ ᱟᱴᱠᱟᱣ ᱟᱠᱟᱫ ᱞᱮᱭᱟ